ᱵᱷᱟᱨᱚᱛ ᱫᱤᱥᱚᱢ ᱨᱮ ᱟᱭᱢᱟ ᱞᱮᱠᱟᱱ ᱨᱩᱣᱟᱹ ᱡᱮᱭᱥᱮ ᱦᱩᱭᱱᱟ ᱠᱚᱨᱳᱱᱟ ᱴᱤᱠᱟᱹ ᱠᱚᱨᱚᱱ ᱠᱟᱞᱟᱡᱚᱨ ᱯᱷᱟᱭᱤᱱ ᱴᱮᱥᱴ ᱚᱱᱟ ᱠᱚᱣᱟᱜ ᱨᱟᱱ ᱠᱚ ᱵᱮᱱᱟᱣ ᱠᱮᱫᱟ ᱵᱷᱮᱠᱥᱤᱱ ᱨᱮᱦᱚᱸ ᱵᱷᱟᱨᱚᱛ ᱨᱮ ᱦᱮᱡ ᱞᱮᱱᱟ ᱚᱱᱟ ᱨᱮᱱᱟᱜ ᱦᱚᱸ ᱨᱟᱱ ᱠᱚ ᱵᱮᱱᱟᱣ ᱠᱮᱫᱟ

ᱱᱚᱣᱟ ᱵᱷᱟᱨᱚᱛ ᱫᱤᱥᱚᱢ ᱨᱮ ᱟᱹᱰᱤ ᱞᱟᱹᱴᱩ ᱞᱟᱹᱴᱩ ᱦᱚᱥᱯᱟᱛᱟᱞ ᱢᱮᱱᱟᱜ ᱟᱠᱟᱫᱟ ᱚᱱᱟ ᱠᱚᱨᱮᱦᱚᱸ ᱟᱹᱰᱤ ᱢᱚᱡᱽ ᱮᱞᱟᱪ ᱦᱩᱭᱩᱜᱼᱟ ᱚᱱᱟ ᱠᱚᱨᱮᱱᱟᱜ ᱨᱩᱢ ᱦᱚᱸ ᱵᱮᱰ ᱠᱚᱦᱚᱸ ᱟᱹᱰᱤ ᱢᱚᱡᱽ ᱜᱮᱭᱟ ᱥᱟᱶᱟᱨ ᱟᱨ ᱮᱢᱵᱩᱞᱮᱱᱥ ᱠᱚᱦᱚᱸ ᱟᱹᱰᱤ ᱢᱚᱡᱽ ᱦᱤᱡᱩᱜ ᱪᱟᱞᱟᱜᱼᱟ ᱟᱨ ᱟᱫᱚᱢ ᱟᱫᱚᱢ ᱡᱟᱭᱜᱟ ᱨᱮᱫᱚ ᱦᱚᱲ ᱮᱢᱵᱩᱞᱮᱱᱥ ᱛᱮ ᱤᱫᱤ ᱥᱚᱢᱚᱭ ᱦᱚᱸ ᱜᱚᱡ ᱦᱩᱭᱩᱜ ᱜᱮᱭᱟ ᱟᱨ ᱵᱷᱟᱨᱚᱛ ᱫᱤᱥᱚᱢ ᱨᱮ ᱟᱭᱢᱟ ᱞᱮᱠᱟᱱ ᱨᱟᱱ ᱨᱩᱣᱟᱹ ᱨᱮᱱᱟᱜ ᱠᱚ ᱵᱮᱱᱟᱣ ᱟᱠᱟᱫᱟ